ᱦᱮᱞᱳ ᱦᱮᱞᱳ ᱢᱮᱨᱟ ᱟᱹᱞᱤᱧᱟᱜ ᱞᱟᱡ ᱨᱮ ᱯᱨᱚᱵᱞᱮᱢ ᱢᱮᱱᱟᱜᱼᱟ ᱚᱱᱟ ᱞᱟᱹᱜᱤᱫ ᱟᱹᱵᱤᱱᱟᱜ ᱤᱱᱥᱴᱤᱴᱤᱭᱩᱴ ᱨᱮ ᱪᱮᱫ ᱪᱮᱫ ᱥᱩᱵᱤᱫᱷᱟ ᱢᱮᱱᱟᱜᱼᱟ ᱦᱳᱭ ᱦᱳᱭ ᱯᱨᱚᱵᱞᱮᱢ ᱫᱚ ᱦᱮᱸ ᱦᱳᱭ ᱯᱨᱚᱵᱞᱮᱢ ᱫᱚ ᱥᱮᱛᱟᱜ ᱟᱹᱭᱩᱵ ᱦᱟᱹᱥᱩ ᱞᱤᱧᱟᱹ ᱚᱱᱟᱜᱮ ᱦᱳᱭ ᱟᱹᱵᱤᱱᱟᱜ ᱟᱨ ᱡᱩᱫᱤ ᱟᱹᱵᱤᱱᱟᱜ ᱨᱟᱱ ᱡᱚᱢ ᱛᱮ ᱡᱚᱫᱤ ᱵᱟᱭ ᱵᱮᱥᱚᱜᱼᱟ ᱛᱟᱦᱚᱞᱮ ᱚᱱᱟ ᱨᱮᱱᱟᱜ ᱡᱟᱦᱟᱱᱟᱜ ᱠᱚ ᱵᱮᱵᱚᱥᱛᱷᱟ ᱦᱳᱭ ᱦᱳᱭ ᱦᱳᱭ ᱦᱳᱭ ᱟᱪᱪᱷᱟ ᱚᱱᱟ ᱟᱹᱰᱤᱜᱟᱱ ᱰᱟᱠᱴᱟᱨ ᱚᱲᱟᱜ ᱨᱮᱞᱤᱧ ᱠᱩᱞᱤᱭᱠᱟᱜ ᱠᱚᱣᱟ ᱪᱮᱫᱟᱜ ᱵᱟᱭ ᱪᱟᱵᱟ ᱠᱟᱱᱟ ᱚᱱᱟ ᱞᱟᱹᱜᱤᱫ ᱞᱤᱧ ᱠᱩᱞᱤᱭᱮᱫ ᱵᱮᱱᱟ ᱡᱩᱫᱤ ᱵᱟᱭ ᱵᱮᱥᱚᱜᱼᱟ

ᱦᱚᱸ ᱦᱚᱸ ᱦᱚᱸ ᱟᱪᱪᱷᱟ ᱚᱱᱟ ᱥᱟᱶ ᱥᱟᱶᱛᱮ ᱟᱨᱚ ᱡᱟᱦᱟᱱᱟᱜ ᱵᱚᱦᱚᱜ ᱠᱚᱨᱮᱜ ᱦᱚᱸ ᱠᱤ ᱮᱞᱟᱪ ᱦᱩᱭᱩᱜᱼᱟ ᱦᱚᱸ ᱦᱚᱸ ᱦᱳᱭ ᱦᱳᱭ ᱚᱸᱰᱮ ᱛᱟᱦᱮᱸ ᱠᱚᱨᱮᱱᱟᱜ ᱦᱚᱸ ᱥᱮ ᱡᱚᱢᱼᱧᱩ ᱠᱚᱨᱮᱱᱟᱜ ᱵᱮᱵᱚᱥᱛᱷᱟ ᱦᱚᱸᱠᱤ ᱢᱮᱱᱟᱜᱼᱟ ᱦᱚᱸ ᱦᱳᱭ

ᱟᱨᱦᱚᱸ ᱡᱩᱫᱤ ᱚᱸᱰᱮ ᱡᱩᱫᱤ ᱵᱤᱥ ᱟᱨᱦᱚᱸ ᱚᱸᱰᱮ ᱛᱤᱱ ᱨᱮᱱᱟᱝ ᱛᱟᱦᱮᱸ ᱨᱮᱱᱟᱝ ᱵᱮᱵᱚᱥᱛᱷᱟ ᱠᱚ ᱢᱮᱱᱟᱜᱼᱟ ᱥᱮ ᱞᱤᱢᱤᱴ ᱜᱮ ᱛᱟᱦᱮᱸ ᱥᱮ ᱵᱟᱝ ᱵᱮᱥ ᱫᱷᱟᱹᱨᱤᱡ ᱚᱸᱰᱮ ᱜᱮᱞᱤᱧ ᱛᱟᱦᱮᱸ ᱫᱟᱲᱮᱭᱟᱜᱼᱟ ᱦᱮᱸ ᱦᱳᱭ ᱦᱮᱸ ᱦᱮᱸ ᱰᱟᱠᱴᱟᱨ ᱠᱚ ᱢᱤᱫᱴᱤᱡ ᱵᱟᱨᱭᱟ ᱠᱚ ᱢᱮᱱᱟᱜ ᱠᱚᱣᱟ ᱥᱮ ᱟᱞᱟᱜᱽ ᱟᱞᱟᱜᱽ ᱢᱟᱱᱮ ᱵᱷᱤᱱᱟᱹ ᱵᱷᱤᱱᱟᱹ ᱨᱩᱣᱟᱹ ᱵᱷᱤᱱᱟᱹ ᱰᱟᱠᱴᱟᱨ ᱠᱚ ᱢᱮᱱᱟᱜ ᱠᱚᱣᱟ ᱚ ᱦᱚᱸ ᱢᱟᱱᱮ ᱦᱮᱸ ᱦᱳᱭ ᱦᱮᱸ ᱦᱮᱸ ᱚᱱᱟᱜᱮ ᱯᱨᱚᱵᱞᱮᱢ ᱛᱟᱦᱮᱸ ᱠᱟᱱ ᱛᱟᱞᱤᱧᱟᱹ ᱦᱳᱭ ᱦᱮᱸ